ᱟᱵᱚ ᱱᱚᱣᱟ ᱫᱚᱝ ᱮᱱᱮᱡ ᱟᱨᱵᱟᱝ ᱵᱟᱦᱟ ᱮᱱᱮᱡ ᱞᱟᱜᱽᱲᱮ ᱮᱱᱮᱡ ᱥᱚᱨᱦᱟᱭ ᱠᱚᱨᱮᱜ ᱡᱟᱦᱟᱸ ᱪᱮᱫ ᱞᱮᱠᱟ ᱨᱮ ᱤᱭᱟᱹᱜ ᱠᱟᱱᱟ ᱚᱱᱟ ᱫᱚ ᱦᱩᱭᱩᱜ ᱠᱟᱱ ᱛᱟᱵᱚ ᱟᱵᱚ ᱟᱛᱳ ᱫᱤᱥᱚᱢ ᱨᱮ ᱡᱟᱦᱟᱸ ᱠᱚᱲᱟ ᱠᱚᱵᱚᱱ ᱛᱟᱦᱮᱱ ᱠᱟᱱᱟ ᱛᱩᱢᱫᱟᱜ ᱴᱟᱢᱟᱠ ᱨᱩ ᱪᱮᱫᱚᱜ ᱟᱵᱚᱱ ᱚᱱᱟ ᱥᱟᱶᱛᱮ ᱮᱱᱮᱡ ᱥᱮᱨᱮᱧ ᱵᱚᱱ ᱪᱮᱫᱚᱜᱼᱟ ᱮᱱᱠᱷᱟᱱ ᱟᱵᱚ ᱱᱚᱣᱟ ᱛᱩᱢ ᱥᱮᱨᱮᱧ ᱠᱚ ᱫᱚᱝ ᱞᱟᱜᱽᱲᱮ ᱥᱮᱨᱮᱧ ᱠᱚ ᱵᱟᱵᱚᱱ ᱦᱤᱲᱤᱧᱟ ᱡᱟᱦᱟᱸ ᱯᱟᱹᱦᱤᱞ ᱨᱮ ᱥᱮᱫᱟᱭ ᱥᱮᱫᱟᱭ ᱦᱟᱲᱟᱢ ᱠᱚ ᱟᱵᱚ ᱡᱩᱫᱤ ᱱᱚᱣᱟ ᱠᱚ ᱞᱟᱹᱭ ᱤᱫᱭᱟᱵᱚᱱ ᱠᱟᱱ ᱜᱮᱭᱟ ᱛᱚ ᱮᱱᱠᱷᱟᱱ ᱚᱱᱟ ᱟᱵᱚ ᱪᱮᱫ ᱞᱮᱠᱟ ᱨᱮᱵᱚᱱ ᱤᱭᱟᱹᱭ ᱠᱷᱟᱱ ᱱᱚᱣᱟ ᱡᱤᱱᱤᱥ ᱦᱩᱭᱩᱜᱼᱟ ᱚᱱᱟ ᱫᱚ ᱦᱩᱭᱩᱜ ᱠᱟᱱᱟ ᱟᱵᱚ ᱟᱛᱳ ᱨᱮ ᱟᱠᱷᱲᱟ ᱨᱮ ᱛᱩᱢᱫᱟᱜ ᱴᱟᱢᱟᱠ ᱚᱰᱳᱠ ᱟᱛᱮᱫ ᱥᱮᱨᱮᱧ ᱧᱚᱜᱼᱟ ᱵᱚᱱ ᱚᱱᱟ ᱥᱟᱶᱛᱮ ᱡᱟᱦᱟᱸ ᱱᱚᱣᱟ ᱛᱟᱥ ᱠᱚᱵᱚᱱ ᱮᱱᱮᱡ ᱠᱟᱱᱟ ᱛᱟᱥ ᱮᱱᱮᱡ ᱵᱟᱝ ᱠᱟᱛᱮᱫ ᱟᱵᱚ ᱛᱩᱢᱫᱟᱜ ᱨᱩ ᱠᱚᱵᱚᱱ ᱚᱰᱳᱠ ᱞᱮᱠᱷᱟᱱ ᱡᱚᱛᱚ ᱦᱚᱲ ᱥᱟᱱᱟᱢ ᱥᱮᱨᱮᱧ ᱵᱚᱱ ᱪᱮᱫ ᱫᱟᱲᱮᱭᱟᱜᱼᱟ ᱫᱚᱝ ᱦᱩᱭᱮᱱ ᱵᱟᱦᱟ ᱥᱮᱨᱮᱧ ᱦᱩᱭᱮᱱ ᱞᱟᱜᱽᱲᱮ ᱥᱮᱨᱮᱧ ᱦᱩᱭᱮᱱ ᱥᱚᱨᱦᱟᱭ ᱥᱮᱨᱮᱧ ᱦᱩᱭᱮᱱ ᱥᱮ ᱰᱟᱦᱟᱨ ᱥᱮᱨᱮᱧ ᱦᱩᱭᱮᱱ ᱡᱚᱛᱚ ᱵᱚᱱ ᱪᱮᱫ ᱫᱟᱲᱮᱭᱟᱜᱼᱟ ᱡᱟᱦᱟᱸ ᱯᱚᱨᱮ ᱰᱤᱡᱮ ᱠᱚ ᱵᱚᱱ ᱪᱟᱹᱞᱩᱭ ᱠᱷᱟᱱ ᱮᱱᱠᱷᱟᱱ ᱟᱵᱚ ᱥᱟᱶᱛᱟ ᱨᱮ ᱚᱱᱟ ᱫᱚᱝ ᱞᱟᱜᱽᱲᱮ ᱥᱮᱨᱮᱧ ᱫᱚ ᱵᱟᱵᱚᱱ ᱦᱤᱲᱤᱧ ᱫᱟᱲᱮᱭᱟᱜ ᱵᱟᱵᱚᱱ ᱦᱤᱲᱤᱧᱟ ᱟᱨ ᱥᱟᱱᱟᱢ ᱠᱚᱜᱮ ᱵᱚᱱ ᱪᱮᱫ ᱫᱟᱲᱮᱭᱟᱜᱼᱟ ᱟᱨ ᱡᱩᱫᱤ ᱟᱛᱳ ᱫᱤᱥᱚᱢ ᱨᱮ ᱰᱤᱡᱮ ᱵᱚᱱ ᱪᱟᱹᱞᱩᱭᱟ ᱮᱱᱠᱷᱟᱱ ᱫᱚ ᱟᱵᱚ ᱛᱩᱢᱫᱟᱜ ᱨᱩ ᱥᱟᱶᱛᱮ ᱮᱱᱮᱡ ᱥᱮᱨᱮᱧ ᱦᱚᱵᱚᱱ ᱢᱟᱞᱚᱴ ᱦᱚᱪᱚᱭᱟ ᱚᱱᱟ ᱤᱫᱤᱛᱮ ᱥᱟᱱᱟᱢ ᱠᱚᱴᱷᱮᱱ ᱱᱮᱦᱚᱨ ᱛᱟᱦᱮᱱ ᱠᱟᱱᱟ ᱟᱵᱚ ᱟᱛᱳ ᱫᱤᱥᱚᱢ ᱨᱮ ᱛᱩᱢᱫᱟᱜ ᱨᱩ ᱟᱨ ᱥᱮᱨᱮᱧ ᱫᱚ ᱪᱮᱫ ᱞᱮᱠᱟ ᱨᱮᱵᱚᱱ ᱫᱚᱦᱚᱭᱟ ᱡᱚᱛᱚ ᱵᱚᱱ ᱟᱥᱟᱭᱟ ᱟᱨ ᱡᱚᱛᱚ ᱦᱚᱲ ᱵᱚᱱ ᱨᱟᱹᱥᱠᱟᱹᱭᱟ ᱨᱚᱢᱚᱡᱟ ᱟᱨ ᱱᱚᱣᱟ ᱟᱵᱚ ᱤᱭᱟᱹ ᱥᱟᱱᱛᱟᱲᱟᱜ ᱥᱚᱢᱟᱡᱽ ᱫᱚ ᱫᱚᱦᱚ ᱵᱟᱧᱪᱟᱣᱟ ᱢᱮᱱᱛᱮᱫ ᱟᱞᱮ ᱥᱮᱱ ᱠᱷᱚᱱᱟᱜ ᱟᱹᱰᱤ ᱟᱹᱰᱤ ᱟᱸᱥ ᱛᱟᱦᱮᱱ ᱠᱟᱱᱟ